ᱤᱧᱟᱜ ᱥᱟᱢᱟᱱ ᱠᱚᱫᱚ ᱢᱮᱱᱟᱜ ᱜᱮᱭᱟ ᱤᱧ ᱦᱚᱧ ᱥᱟᱱᱛᱟᱲ ᱠᱟᱱ ᱜᱮᱭᱟ ᱡᱮᱢᱚᱱ ᱞᱩᱜᱽᱲᱤ ᱛᱤᱧ ᱫᱚ ᱯᱟᱹᱧᱪᱤ ᱫᱷᱩᱛᱤ ᱫᱟᱹᱲᱦᱤᱱᱟᱜ ᱛᱨᱤᱭᱳ ᱠᱩ ᱚᱱᱟ ᱠᱚ ᱤᱧᱟᱜ ᱫᱚ ᱥᱟᱱᱛᱟᱞᱤ ᱴᱮᱰᱤᱥᱮᱱᱟᱞ ᱞᱩᱜᱽᱲᱤ ᱠᱚᱫᱩᱧ ᱫᱚᱦᱚ ᱟᱠᱟᱫ ᱛᱤᱧ ᱜᱮᱭᱟᱥᱮ ᱢᱮᱱᱟᱜ ᱛᱤᱧ ᱜᱮᱭᱟ